ᱵᱟᱸᱠᱩᱲᱟ ᱦᱚᱱᱚᱛ ᱨᱮᱵᱚᱱ ᱧᱮᱞ ᱧᱟᱢ ᱮᱫᱟ ᱫᱩᱨᱤᱵᱽ ᱠᱚ ᱫᱚ ᱦᱩᱭᱩᱜ ᱠᱟᱱᱟ ᱦᱳᱲᱳ ᱡᱚᱱᱰᱨᱟ ᱵᱟᱡᱽᱲᱟ ᱜᱩᱦᱩᱢ ᱛᱩᱲᱤ ᱥᱟᱜᱽᱥᱚᱵᱡᱤ ᱮᱢᱟᱱ ᱠᱚ ᱟᱨ ᱫᱟᱜ ᱨᱮᱱᱟᱜ ᱫᱚ ᱡᱟᱦᱟᱸ ᱠᱚᱨᱮ ᱠᱮᱱᱮᱞ ᱠᱚ ᱢᱮᱱᱟᱜᱼᱟ ᱟᱠᱟᱫᱟ ᱚᱱᱟ ᱠᱚᱨᱮ ᱠᱚ ᱱᱟᱯᱟᱭ ᱥᱩᱵᱤᱫᱷᱟ ᱠᱚ ᱮᱢ ᱟᱠᱟᱫ ᱠᱚᱣᱟ ᱟᱨ ᱡᱟᱦᱟᱸ ᱠᱚᱨᱮ ᱫᱚ ᱠᱮᱱᱮᱞ ᱵᱟᱝ ᱱᱚᱣᱟ ᱚᱱᱟ ᱠᱚᱨᱮ ᱫᱚ ᱜᱟᱹᱰᱤᱭᱟᱹ ᱨᱮᱱᱟᱜ ᱫᱟᱜ ᱠᱚ ᱨᱟᱠᱟᱵ ᱠᱟᱛᱮ ᱠᱚ ᱪᱟᱥ ᱵᱟᱥ ᱮᱫᱟ ᱟᱨ ᱪᱟᱦᱪᱟᱝ ᱠᱚ ᱫᱚ ᱱᱚᱣᱟ ᱠᱚ ᱦᱩᱭᱩᱜ ᱠᱟᱱᱟ ᱡᱚᱱᱰᱨᱟ ᱵᱟᱡᱽᱲᱟ ᱥᱟᱜᱽ ᱥᱚᱵᱡᱤ ᱟᱹᱞᱩ ᱯᱮᱭᱟᱡᱽ ᱱᱤᱭᱟᱹ ᱠᱚ ᱟᱨ ᱱᱤᱛᱚᱜᱼᱟᱜ ᱴᱮᱠᱱᱤᱠ ᱡᱩᱜᱽ ᱨᱮᱫᱚ ᱦᱳᱲᱳ ᱠᱚᱦᱚᱸ ᱤᱨ ᱵᱟᱝ ᱦᱩᱭᱩᱜ ᱠᱟᱱᱟ ᱢᱤᱥᱤᱱ ᱛᱮ ᱡᱚᱛᱚ ᱠᱤᱪᱷᱩ ᱫᱟᱞ ᱤᱨ ᱪᱷᱟᱲᱟ ᱡᱚᱛᱚ ᱠᱤᱪᱷᱩ ᱴᱮᱠᱱᱤᱠ ᱨᱩᱯ ᱛᱮ ᱦᱩᱭᱩᱜ ᱠᱟᱱᱟ ᱟᱨ ᱥᱮᱫᱟᱭ ᱫᱚ ᱰᱟᱝᱨᱤ ᱜᱟᱹᱰᱤ ᱛᱮᱠᱚ ᱦᱳᱲᱳ ᱠᱚᱠᱚ ᱜᱮᱢᱮᱨᱮᱫ ᱛᱟᱦᱮᱱᱟ ᱥᱮ ᱠᱚ ᱪᱟᱥᱟ ᱵᱟᱫᱽ ᱮ ᱛᱟᱦᱮᱱᱟ ᱱᱤᱭᱟᱹ ᱠᱚ ᱴᱮᱠᱱᱤᱠ ᱡᱩᱜᱽ ᱦᱮᱡ ᱠᱟᱛᱮ ᱫᱚ ᱱᱤᱭᱟᱹ ᱠᱚ ᱫᱚ ᱡᱟᱹᱥᱛᱤ ᱠᱟᱭ ᱛᱮ ᱵᱟᱝ ᱧᱮᱞ ᱧᱟᱢᱚᱜ ᱠᱟᱱᱟ